ᱦᱮᱸᱻ ᱚᱠᱚᱭᱮᱢ ᱞᱟᱹᱭ ᱮᱫᱟ

ᱪᱟᱞᱟᱣ ᱢᱟᱧ ᱪᱟᱞᱟᱣ ᱠᱚᱜ ᱜᱮ ᱛᱚᱵᱮ ᱢᱤᱫ ᱜᱷᱟᱹᱲᱤᱡ ᱞᱟᱦᱟ ᱨᱮᱠᱚ ᱯᱷᱳᱱ ᱠᱟᱹᱫᱤᱧᱟ ᱚᱸᱰᱮ ᱦᱚᱸ ᱢᱤᱫᱴᱮᱱ ᱥᱤᱨᱤᱭᱟᱥ ᱯᱮᱥᱮᱸᱴ ᱢᱮᱱᱟᱭᱟ ᱟᱨ ᱩᱱᱤ ᱦᱚᱸ ᱛᱷᱚᱲᱟ ᱥᱮᱞᱟᱭᱤᱱ ᱠᱚ ᱪᱟᱞᱟᱣ ᱦᱩᱭᱩᱜᱼᱟ ᱵᱟᱝ ᱥᱮᱱ ᱞᱮᱱ ᱠᱷᱟᱱ ᱦᱚᱸ ᱵᱟᱝ ᱜᱟᱱᱚᱜᱼᱟ ᱟᱨᱻ ᱛᱚᱵᱮ ᱯᱷᱳᱱ ᱛᱮᱜᱮᱧ ᱞᱟᱹᱭ ᱦᱟᱛᱟᱲᱟᱢ ᱠᱟᱱᱟ ᱚᱱᱟ ᱠᱚᱜᱮ ᱠᱚᱨᱟᱣ ᱦᱟᱛᱟᱲ ᱢᱮ ᱛᱟᱨᱯᱚᱨᱮᱧ ᱚᱯᱥᱚᱨ ᱞᱮᱱ ᱠᱷᱟᱱ ᱦᱟᱸᱜ ᱮᱢ ᱤᱧ ᱪᱟᱞᱟᱜᱼᱟ ᱪᱮᱫ ᱞᱮᱠᱟᱢ ᱵᱟᱡᱟᱣ ᱟᱠᱟᱱᱟ ᱚᱻ ᱡᱚᱡᱚᱢ ᱡᱟᱸᱜᱟ ᱥᱮ ᱞᱮᱸᱜᱟ ᱡᱟᱸᱜᱟ ᱚᱻ ᱟᱢ ᱫᱚ ᱟᱢ ᱫᱚ ᱡᱟᱦᱟᱸᱭ ᱢᱮᱱᱟᱜ ᱠᱚ ᱠᱷᱟᱱ ᱤᱥᱠᱤᱨ ᱚᱪᱚ ᱠᱚᱢᱮ ᱥᱩᱱᱩᱢ ᱛᱮ ᱟᱨ ᱵᱟᱠᱷᱟᱱ ᱞᱚᱞᱚ ᱫᱟᱜ ᱛᱮ ᱛᱷᱚᱲᱟ ᱚᱱᱟ ᱡᱟᱭᱜᱟ ᱨᱮ ᱥᱮᱠ ᱟᱜ ᱢᱮ ᱞᱚᱞᱚ ᱫᱟᱜ ᱡᱟᱦᱟᱱᱟᱜ ᱤᱭᱟᱹᱨᱮ ᱚᱱᱟ ᱜᱚᱨᱚᱢ ᱫᱟᱜ ᱨᱮᱭᱟᱜ ᱵᱮᱜᱽ ᱵᱟᱝ ᱧᱟᱢᱚᱜᱼᱟ ᱚᱱᱟ ᱨᱮ ᱵᱷᱚᱨᱟᱣ ᱠᱟᱛᱮᱫ ᱟᱢ ᱚᱱᱟ ᱡᱟᱦᱟᱸᱢ ᱵᱟᱡᱟᱣ ᱟᱠᱟᱱ ᱚᱱᱟ ᱡᱟᱭᱜᱟᱨᱮ ᱥᱮᱠ ᱦᱟᱛᱟᱲ ᱢᱮ ᱟᱨ ᱢᱤᱫᱴᱮᱱ ᱨᱟᱱ ᱦᱟᱸᱜ ᱤᱧ ᱢᱮᱥᱮᱡᱟᱢ ᱠᱟᱱᱟ ᱚᱱᱟᱢ ᱠᱤᱨᱤᱧ ᱚᱪᱚ ᱫᱟᱲᱮᱣᱟᱠᱚ ᱠᱷᱟᱱ ᱚᱱᱟᱢ ᱡᱚᱢ ᱦᱟᱛᱟᱲ ᱠᱮᱫ ᱜᱮ ᱦᱟᱥᱩ ᱛᱷᱚᱲᱟ ᱠᱚᱢ ᱧᱚᱜ ᱠᱚᱜ ᱛᱟᱢᱟ ᱟᱨ ᱤᱧᱤᱧ ᱚᱯᱥᱚᱨ ᱞᱮᱱ ᱠᱷᱟᱱ ᱛᱚᱧ ᱥᱮᱱᱚᱜ ᱜᱮᱭᱟ ᱦᱟᱸᱜ ᱤᱧ ᱫᱚ ᱛᱮᱦᱮᱸᱧ ᱫᱚ ᱵᱟᱹᱧ ᱚᱯᱥᱚᱨᱚᱜᱼᱟ ᱛᱚ ᱛᱮᱦᱮᱸᱧ ᱫᱚ ᱩᱱᱤ ᱦᱚᱸ ᱥᱤᱨᱤᱭᱟᱥ ᱯᱮᱥᱮᱸᱴ ᱧᱚᱜ ᱟᱠᱟᱱᱟᱭ ᱚᱸᱰᱮ ᱜᱮ ᱦᱟᱸᱜ ᱢᱟ ᱥᱩᱢᱟᱹᱭ ᱢᱟ ᱟᱭᱢᱟᱭ ᱦᱟᱛᱟᱣ ᱜᱟᱯᱟ ᱥᱮᱛᱟᱜ ᱥᱮᱫ ᱦᱟᱸᱜ ᱤᱧ ᱪᱟᱞᱟᱜᱼᱟ ᱟᱨ ᱦᱮᱸ ᱟᱢ ᱫᱚ ᱰᱷᱮᱨ ᱟᱞᱚᱢ ᱛᱟᱲᱟᱢ ᱦᱟᱛᱟᱲᱟ ᱚᱱᱟ ᱡᱟᱸᱜᱟ ᱨᱮ ᱯᱮᱥᱟᱨ ᱟᱞᱚᱢ ᱮᱢᱟ ᱟᱢ ᱫᱚ ᱡᱟᱦᱟᱸᱭ ᱤᱥᱠᱤᱨ ᱦᱟᱛᱟᱲ ᱚᱪᱚ ᱠᱚᱢᱮ ᱟᱨ ᱚᱱᱟ ᱫᱟᱜ ᱨᱮ ᱛᱮ ᱚᱱᱟ ᱨᱮ ᱥᱮᱠ ᱮᱢ ᱦᱟᱛᱟᱲᱟᱢ ᱚᱱᱟ ᱨᱟᱱᱮᱧ ᱢᱮᱥᱮᱡᱽ ᱟᱠᱟᱫ ᱢᱮ ᱚᱱᱟ ᱨᱟᱱ ᱠᱤᱨᱤᱧ ᱢᱮ ᱚᱱᱟ ᱨᱟᱱ ᱚᱱᱟ ᱨᱟᱱ ᱡᱚᱢ ᱠᱟᱛᱮᱫ ᱦᱟᱸᱜ ᱡᱟᱜᱮ ᱦᱟᱥᱩ ᱫᱚ ᱠᱚᱢ ᱦᱟᱛᱟᱲᱚᱜ ᱛᱟᱢᱟ ᱛᱚᱵᱮ ᱡᱟᱦᱟᱱᱟᱜ ᱦᱟᱢᱟᱞ ᱦᱮᱸ ᱟᱞᱚᱢ ᱛᱟᱲᱟᱢ ᱦᱟᱛᱟᱲᱟ ᱟᱨ ᱡᱟᱦᱟᱱᱟᱜ ᱦᱟᱢᱟᱞ ᱠᱚ ᱮᱢᱟᱱ ᱠᱚ ᱟᱞᱚᱢ ᱛᱩᱞ ᱦᱟᱛᱟᱲᱟ ᱟᱨ ᱵᱟᱠᱷᱟᱱ ᱚᱱᱟ ᱦᱟᱥᱩ ᱟᱨ ᱦᱚᱸ ᱰᱷᱮᱨ ᱤᱫᱤᱜ ᱛᱟᱢᱟ ᱦᱮᱸ ᱦᱳᱭ ᱦᱳᱭ ᱴᱷᱤᱠ ᱜᱮᱭᱟ